ᱱᱟᱦᱟᱜ ᱡᱩᱜᱽᱨᱮ ᱧᱮᱞᱚᱜᱚᱜ ᱠᱟᱱᱟ ᱟᱵᱚᱱᱟᱜ ᱫᱤᱥᱚᱢᱨᱮ ᱟᱹᱰᱤ ᱠᱤᱪᱷᱩ ᱤᱫᱤ ᱠᱟᱛᱮᱜ ᱫᱷᱩᱥᱚᱱ ᱥᱨᱤᱥᱴᱤ ᱠᱟᱱᱟ ᱡᱮᱢᱚᱱ ᱫᱟᱜ ᱛᱮ ᱢᱟᱱᱮ ᱯᱞᱟᱥᱴᱤᱠ ᱛᱮ ᱪᱮᱫᱠᱟ ᱞᱮᱠᱟ ᱫᱩᱥᱚᱱᱚᱜ ᱠᱟᱱᱟ ᱱᱚᱣᱟ ᱡᱟᱹᱥᱛᱤ ᱤᱫᱤᱭ ᱠᱟᱱᱟ ᱫᱤᱥᱚᱢᱨᱮ ᱯᱞᱟᱥᱴᱤᱠ ᱨᱮᱱᱟᱜ ᱵᱮᱵᱚᱦᱟᱨ ᱟᱹᱰᱤ ᱡᱳᱨ ᱡᱟᱹᱥᱛᱤᱜ ᱠᱟᱱᱟ ᱟᱨ ᱫᱟᱜ ᱨᱮᱦᱚᱸ ᱱᱚᱝᱠᱟ ᱞᱮᱠᱟᱛᱮ ᱟᱹᱰᱤ ᱡᱳᱨ ᱫᱩᱥᱚᱱ ᱵᱚᱞᱚᱱ ᱠᱟᱱᱟ ᱱᱚᱣᱟ ᱠᱚ ᱯᱞᱟᱥᱴᱤᱠ ᱠᱚ ᱡᱟᱦᱟᱸ ᱛᱳᱭᱨᱤ ᱦᱩᱭ ᱠᱟᱱᱟ ᱚᱱᱟ ᱠᱚᱫᱚ ᱢᱟᱱᱮ ᱥᱚᱵ ᱥᱚᱢᱚᱭ ᱚᱱᱟ ᱯᱞᱟᱥᱴᱤᱠ ᱫᱚ ᱠᱳᱱᱳ ᱫᱤᱱ ᱥᱮᱭᱟᱜ ᱫᱚ ᱵᱟᱭ ᱵᱟᱰᱟᱭᱟ ᱚᱱᱟ ᱞᱮᱠᱟᱛᱮ ᱚᱱᱟ ᱯᱞᱟᱥᱴᱤᱠ ᱠᱚᱫᱚ ᱦᱮᱸ ᱡᱚᱠᱷᱚᱱᱜᱮ ᱟᱹᱰᱤ ᱵᱟᱹᱲᱛᱤᱜ ᱠᱟᱱᱟ ᱚᱱᱟ ᱠᱚᱫᱚ ᱯᱩᱠᱷᱨᱤ ᱠᱚᱨᱮᱜ ᱟᱨᱥᱮ ᱮᱢᱟᱱ ᱠᱚᱨᱮᱜ ᱢᱟᱱᱮ ᱯᱩᱠᱷᱨᱤ ᱨᱮᱵᱚᱱ ᱜᱤᱰᱤ ᱠᱟᱜ ᱠᱟᱱᱟ ᱚᱱᱟ ᱵᱟᱝ ᱯᱚᱪᱚᱱᱚᱜ ᱠᱟᱱᱟ ᱡᱟᱨ ᱯᱷᱚᱞᱮᱛᱮ ᱫᱟᱜ ᱫᱩᱥᱚᱱᱚᱜ ᱠᱟᱱᱟ ᱟᱨ ᱯᱩᱠᱷᱨᱤ ᱥᱮ ᱵᱟᱸᱫᱷ ᱯᱩᱠᱷᱨᱤ ᱠᱚᱠᱚ ᱚᱱᱟ ᱠᱚᱨᱮ ᱦᱚᱸ ᱫᱟᱜ ᱫᱚ ᱯᱟᱱᱟᱛᱮ ᱯᱮᱨᱮᱡᱚᱜ ᱠᱟᱱᱟ ᱫᱟᱜ ᱯᱚᱨᱤᱥᱠᱟᱨ ᱵᱟᱝ ᱛᱟᱦᱮᱱ ᱠᱟᱱᱟ ᱟᱹᱰᱤ ᱠᱤᱪᱷᱩ ᱚᱱᱟᱨᱮ ᱡᱤᱵᱟᱱᱩ ᱠᱚ ᱥᱨᱤᱥᱴᱤᱜ ᱠᱟᱱᱟ ᱚᱱᱟ ᱞᱮᱠᱟᱛᱮ ᱩᱱᱠᱩ ᱡᱤᱵᱽ ᱡᱤᱭᱟᱹᱞᱤ ᱠᱚ ᱚᱱᱟ ᱫᱟᱜ ᱡᱚᱠᱷᱚᱱ ᱠᱚ ᱵᱮᱵᱚᱦᱟᱨ ᱫᱟ ᱚᱱᱟ ᱫᱟᱜ ᱠᱚ ᱧᱩ ᱞᱮᱠᱷᱟᱱ ᱩᱱᱠᱩᱣᱟᱜ ᱦᱚᱲᱢᱚᱨᱮ ᱨᱳᱜᱽ ᱟᱡᱟᱨ ᱦᱩᱭᱩᱜ ᱠᱟᱱᱟ ᱱᱚᱣᱟ ᱞᱮᱠᱟᱛᱮ ᱯᱨᱚᱠᱤᱛᱤᱨᱮ ᱚᱱᱟ ᱡᱚᱧᱡᱟᱞ ᱯᱚᱨᱤᱥᱠᱟᱨ ᱞᱮᱠᱟᱛᱮ ᱟᱵᱚ ᱦᱚᱸ ᱱᱚᱣᱟ ᱥᱚᱠᱟᱨ ᱩᱫᱽᱫᱳᱜᱽ ᱵᱟᱭ ᱦᱟᱛᱟᱣ ᱮᱫᱟ ᱟᱨ ᱱᱚᱣᱟ ᱨᱮᱱᱟᱜ ᱵᱚᱱᱫᱮᱡᱽ ᱦᱚᱸ ᱵᱟᱭ ᱵᱮᱵᱚᱥᱛᱷᱟ ᱮᱫᱟᱭ ᱡᱤᱵᱽ ᱡᱤᱭᱟᱹᱞᱤ ᱡᱟᱛᱮ ᱠᱚ ᱱᱟᱯᱟᱭ ᱛᱮᱠᱚ ᱛᱟᱦᱮᱱ ᱢᱟ ᱚᱱᱠᱟ ᱞᱮᱠᱟ ᱮᱠᱷᱚᱱ ᱦᱚᱸ ᱵᱟ ᱩᱱᱠᱩ ᱪᱮᱛᱟᱱ ᱨᱮ ᱮᱸ ᱜᱩᱨᱩᱛᱛᱚ ᱵᱟᱭ ᱮᱢᱟᱜ ᱠᱟᱱᱟ ᱚᱱᱟ ᱯᱨᱚᱠᱤᱛᱤ ᱫᱤᱱ ᱠᱮ ᱫᱤᱱ ᱮᱢᱚᱱ ᱦᱩᱭᱩᱜ ᱠᱟᱱᱟ ᱡᱤᱵᱽ ᱡᱤᱭᱟᱹᱞᱤ ᱚᱱᱟ ᱦᱚᱭ ᱦᱤᱸᱥᱤᱫ ᱠᱚ ᱧᱟᱢ ᱮᱫᱟ ᱵᱟᱹᱲᱤᱡ ᱚᱨᱥᱚᱝ ᱱᱚᱣᱟ ᱯᱚᱨᱤᱵᱮᱥ ᱫᱩᱥᱚᱱᱚᱜ ᱠᱟᱱᱟ ᱱᱚᱣᱟ ᱠᱚ ᱟᱵᱚᱨᱡᱚᱱᱟ ᱱᱚᱣᱟ ᱯᱞᱟᱥᱴᱤᱠ ᱦᱚᱛᱮᱜ ᱛᱮ ᱚᱱᱠᱟ ᱞᱮᱠᱟᱛᱮ ᱟᱵᱚ ᱡᱟᱦᱟᱸ ᱨᱳᱜᱽ ᱟᱡᱟᱨ ᱛᱮᱵᱳᱱ ᱟᱱᱟᱴᱚᱜ ᱠᱟᱱ ᱟᱵᱚ ᱡᱟᱦᱟᱸ ᱦᱚᱭᱛᱮ ᱴᱷᱤᱠ ᱚᱠᱥᱤᱡᱮᱱ ᱡᱟᱦᱟᱸ ᱵᱟᱵᱚᱱ ᱧᱟᱢᱫᱟ ᱵᱟᱹᱲᱤᱡ ᱵᱷᱟᱞᱮ ᱚᱠᱥᱤᱡᱮᱱ ᱵᱟᱵᱚᱱ ᱧᱟᱢᱫᱟ ᱟᱨ ᱡᱤᱵᱽ ᱦᱚᱸ ᱚᱱᱠᱟᱜᱮ ᱟᱵᱚ ᱞᱮᱠᱟᱜᱮ ᱵᱷᱟᱞᱮ ᱚᱠᱥᱤᱡᱮᱱ ᱵᱟᱝ ᱧᱟᱢ ᱠᱷᱟᱹᱛᱤᱨ ᱛᱮ ᱱᱟᱱᱟ ᱨᱚᱠᱚᱢ ᱦᱚᱭ ᱦᱤᱸᱥᱤᱫ ᱛᱮ ᱩᱱᱠᱩᱣᱟᱜ ᱦᱚᱲᱢᱚ ᱨᱮ ᱨᱳᱜᱽ ᱟᱡᱟᱨ ᱥᱤᱨᱡᱟᱹᱜ ᱠᱟᱱᱟ ᱚᱱᱠᱟ ᱞᱠᱟᱛᱮ ᱦᱮᱸ ᱩᱱᱠᱩ ᱡᱤᱵᱽ ᱡᱤᱭᱟᱹᱞᱤ ᱦᱚᱸ ᱫᱤᱱ ᱫᱤᱱ ᱛᱮᱠᱚ ᱱᱤᱯᱩᱡ ᱪᱟᱞᱟᱜ ᱠᱟᱱᱟ ᱦᱟᱯᱮᱱ ᱫᱤᱱ ᱨᱮ ᱱᱚᱝᱠᱟ ᱵᱮ ᱵᱟᱹᱲᱤᱡ ᱡᱤᱱᱤᱥ ᱠᱚ ᱱᱚᱝᱠᱟ ᱡᱟᱹᱥᱛᱤ ᱞᱮᱱᱠᱷᱟᱱ ᱫᱤᱥᱚᱢᱨᱮ ᱡᱚᱛᱚ ᱩᱱᱠᱩ ᱡᱤᱵᱽ ᱡᱤᱭᱟᱹᱞᱤ ᱠᱚ ᱱᱤᱯᱩᱡᱚᱜᱼᱟ ᱱᱚᱣᱟᱜᱮ ᱡᱟᱛᱮ ᱟᱞᱚ ᱠᱚ ᱱᱤᱯᱩᱡᱚᱜᱼᱢᱟ ᱱᱚᱣᱟ ᱞᱮᱠᱟᱛᱮ ᱥᱚᱨᱠᱟᱨ ᱢᱤᱫᱴᱮᱱ ᱜᱚᱲᱚ ᱥᱮ ᱱᱚᱣᱟ ᱢᱤᱫᱴᱮᱱ ᱵᱷᱟᱞᱮ ᱵᱚᱱᱫᱮᱡᱽ ᱫᱚᱦᱚᱭ ᱢᱟ ᱟᱨ ᱟᱵᱚ ᱩᱭᱦᱟᱹᱨ ᱦᱩᱭᱩᱜᱼᱟ ᱩᱱᱠᱩ ᱡᱟᱛᱮ ᱡᱤᱣᱭᱮᱫ ᱠᱚ ᱛᱟᱦᱮᱱ ᱢᱟ ᱱᱚᱣᱟ ᱞᱮᱠᱟᱛᱮ ᱱᱚᱣᱟ ᱨᱮᱱᱟᱜ ᱟᱵᱚ ᱦᱚᱸ ᱠᱤᱪᱷᱩ ᱥᱚᱢᱟᱡᱽ ᱥᱚᱝᱥᱠᱟᱨᱚᱠ ᱛᱮ ᱥᱮᱵᱚᱠ ᱛᱮ ᱦᱮᱸ ᱚᱱᱟ ᱠᱚ ᱴᱷᱤᱠ ᱴᱷᱟᱠ ᱡᱟᱭᱜᱟ ᱠᱚ ᱵᱟᱹᱲᱤᱡ ᱡᱤᱱᱤᱥ ᱵᱟᱵᱚᱱ ᱟᱹᱜᱩᱭᱟ ᱦᱚᱪᱚᱜ ᱟᱥᱮ ᱵᱟᱵᱚᱱ ᱥᱟᱨ ᱥᱟᱫᱞᱮᱭᱟ ᱟᱡᱮ ᱵᱟᱡᱮ ᱨᱮᱦᱚᱸ ᱯᱩᱠᱷᱩᱴᱨ ᱯᱩᱠᱷᱨᱤ ᱨᱮ ᱟᱞᱚ ᱵᱚᱞᱚᱱ ᱢᱟ ᱛᱚᱯᱟ ᱜᱤᱰᱤ ᱠᱟᱜ ᱢᱟ ᱱᱤᱭᱟᱹᱜᱮ ᱨᱤᱠᱟᱹ ᱦᱩᱭᱩᱜᱼᱟ ᱟᱵᱚ ᱥᱚᱢᱟᱡᱽ ᱛᱟᱞᱟᱨᱮ ᱱᱚᱣᱟ ᱵᱚᱸᱜᱟ ᱵᱳᱨᱳ ᱡᱚᱛᱚ ᱡᱩᱢᱤᱫ ᱠᱟᱛᱮᱜ ᱚᱱᱟ ᱵᱚᱱ ᱵᱷᱟᱞᱮ ᱥᱩᱥᱛᱷᱚ ᱡᱤᱵᱚᱱ ᱡᱟᱯᱚᱱ ᱨᱮᱭᱟᱜ ᱡᱤᱵᱽ ᱡᱤᱭᱟᱹᱞᱤ ᱠᱚᱣᱟᱜ ᱞᱟᱹᱜᱤᱫ ᱩᱫᱽᱫᱳᱜ ᱦᱟᱴᱟᱣ ᱦᱩᱭᱩᱜ ᱛᱟᱵᱚᱱᱟ